ᱤᱧ ᱫᱚᱧ ᱵᱟᱰᱟᱭᱟ ᱦᱳᱲᱳ ᱪᱟᱥ ᱠᱚ ᱟᱨ ᱦᱳᱲᱳ ᱪᱟᱥ ᱫᱚ ᱢᱟᱲᱟᱝ ᱫᱚᱞᱮ ᱥᱤᱭᱟ ᱴᱮᱠᱴᱟᱨ ᱛᱮ ᱤᱭᱟᱛᱚ ᱱᱟᱦᱮᱞ ᱛᱮᱞᱮ ᱥᱤᱭᱟ ᱟᱨ ᱥᱤ ᱠᱟᱛᱮ ᱠᱷᱚᱫᱽ ᱤᱫᱤᱭᱟᱞᱮ ᱠᱷᱚᱫᱽ ᱤᱫᱤ ᱠᱟᱛᱮ ᱞᱮ ᱪᱷᱤᱛᱤᱭᱟ ᱟᱨ ᱤᱭᱟᱹ ᱦᱳᱲᱳ ᱞᱮ ᱮᱨᱟ ᱟᱨ ᱡᱟᱦᱟᱸ ᱠᱚᱨᱮ ᱮᱨ ᱵᱟᱞᱮ ᱮᱨᱟ ᱚᱱᱟ ᱠᱚᱨᱮ ᱫᱚᱞᱮ ᱨᱚᱦᱚᱭᱟ ᱵᱟᱹᱭᱦᱟᱹᱲ ᱡᱟᱭᱜᱟ ᱠᱚᱫᱚ ᱵᱟᱹᱭᱦᱟᱹᱲ ᱡᱟᱭᱜᱟ ᱠᱚᱫᱚ ᱴᱨᱟᱠᱴᱟᱨ ᱛᱮᱞᱮ ᱞᱚᱥᱚᱫᱟ ᱤᱭᱟᱛᱚ ᱱᱟᱦᱮᱞ ᱛᱮᱞᱮ ᱞᱚᱥᱚᱫᱟ ᱟᱨ ᱚᱱᱟ ᱠᱚᱫᱚ ᱛᱚᱲᱟ ᱠᱟᱛᱮ ᱚᱢᱚᱱᱚᱜᱼᱟ ᱚᱢᱚᱱ ᱠᱟᱛᱮ ᱚᱱᱟ ᱞᱮ ᱨᱚᱦᱚᱭᱟ ᱟᱨ ᱚᱢᱚᱱᱜᱼᱟ ᱮᱹᱥᱠᱮ ᱵᱟᱫ ᱚᱱᱟ ᱠᱚ ᱨᱚᱦᱚᱭᱟᱞᱮ ᱟᱨ ᱨᱚᱦᱚᱭ ᱠᱟᱛᱮ ᱞᱮ ᱦᱮᱬᱦᱮᱫ ᱜᱟᱹᱪᱷᱭᱟᱹᱣᱟ ᱟᱨ ᱥᱚᱢᱚᱭ ᱥᱚᱢᱚᱭ ᱨᱮ ᱫᱟᱜᱟᱭ ᱟᱨ ᱚᱱᱟᱠᱚ ᱟᱬᱮ ᱮᱥᱮᱫ ᱠᱚᱞᱮ ᱪᱟᱞᱟᱜᱼᱟ ᱟᱨ ᱟᱬᱮ ᱥᱮᱫ ᱠᱚ ᱪᱟᱞᱟᱣ ᱠᱟᱛᱮ ᱰᱷᱚᱲᱟ ᱞᱮ ᱦᱮᱬᱦᱮᱫ ᱦᱚᱪᱚᱭᱟ ᱟᱨ ᱦᱮᱬᱦᱮᱫ ᱠᱟᱛᱮ ᱵᱤᱞᱤᱜᱼᱟ ᱵᱤᱞᱤᱜᱼᱟ ᱟᱨ ᱞᱮ ᱤᱨᱟ ᱤᱨ ᱠᱟᱛᱮ ᱞᱮ ᱟᱹᱜᱩᱭᱟ ᱟᱨ ᱟᱹᱜᱩ ᱠᱟᱛᱮ ᱟᱨ ᱠᱷᱟᱹᱨᱟᱹᱭ ᱨᱮ ᱠᱷᱟᱹᱨᱟᱹᱭ ᱞᱮ ᱥᱟᱯᱷᱟᱭᱟ ᱠᱷᱟᱹᱨᱟᱹᱭ ᱥᱟᱯᱦᱟ ᱠᱟᱛᱮ ᱠᱷᱟᱹᱨᱟᱹᱭ ᱥᱟᱯᱷᱟ ᱠᱟᱛᱮ ᱯᱷᱮᱨ ᱠᱷᱟᱹᱨᱟᱹᱭ ᱞᱮ ᱟᱹᱜᱩᱭᱟ ᱟᱨ ᱢᱟᱸᱪᱟ ᱞᱮ ᱵᱮᱱᱟᱣᱟ ᱟᱨ ᱢᱟᱸᱪᱟ ᱵᱮᱱᱟᱣ ᱠᱟᱛᱮ ᱞᱮ ᱫᱟᱞᱟ ᱟᱨ ᱫᱟᱞ ᱠᱟᱛᱮ ᱚᱲᱟᱜ ᱞᱮ ᱟᱫᱮᱨᱟ ᱚᱴᱟᱝ ᱟᱞᱮ ᱟᱨ ᱚᱴᱟᱝ ᱠᱟᱛᱮ ᱚᱲᱟᱜ ᱞᱮ ᱟᱫᱮᱨᱟ ᱟᱫᱮᱨᱟ ᱩᱥᱠᱮᱵᱟᱫ ᱚᱲᱟᱜ ᱨᱮᱞᱮ ᱵᱟᱭ ᱠᱟᱜᱼᱟ ᱛᱟᱭᱚᱢ ᱫᱚ ᱦᱳᱲᱳ ᱪᱟᱥᱵᱟᱥ ᱤᱫᱤ ᱠᱟᱛᱮ ᱱᱤᱱᱟᱹᱜ ᱜᱮᱧ ᱵᱟᱰᱟᱭᱟ